ᱤᱧᱟᱹᱜ ᱡᱤᱭᱚᱱ ᱨᱮᱱᱟᱜ ᱡᱚᱛᱚᱠᱷᱚᱱ ᱜᱚᱱᱚᱝ ᱟᱱᱟᱜ ᱫᱚ ᱦᱩᱭᱩᱜ ᱠᱟᱱᱟ ᱟᱭᱩ ᱵᱟᱵᱟ ᱪᱮᱛᱟᱱ ᱢᱟᱹᱱ ᱮᱢ ᱟᱨ ᱥᱟᱶᱛᱮ ᱤᱧᱨᱮᱱ ᱜᱟᱛᱮᱠᱩ ᱛᱤᱱᱟᱹᱜ ᱤᱧ ᱫᱟᱲᱮᱭᱟᱜ ᱩᱱᱟᱹᱜ ᱤᱧ ᱜᱚᱲᱚ ᱟᱠᱩᱣᱟ